ᱟᱹᱛᱩ ᱠᱚᱨᱮᱱ ᱡᱩᱣᱟᱹᱱ ᱠᱚᱲᱟᱼᱠᱩᱲᱤ ᱠᱚ ᱥᱚᱦᱚᱨ ᱵᱟᱡᱟᱨ ᱛᱮᱠᱚ ᱪᱟᱞᱟᱜ ᱠᱟᱱᱟ ᱠᱤᱪᱷᱩ ᱯᱟᱨᱤᱵᱟᱨᱤᱠ ᱥᱚᱢᱚᱥᱥᱟ ᱮᱵᱚᱝ ᱨᱩᱡᱤ ᱨᱳᱡᱽᱜᱟᱨ ᱞᱟᱹᱜᱤᱫ ᱛᱮ ᱡᱟᱦᱟᱸ ᱫᱚ ᱚᱸᱰᱮ ᱛᱟᱦᱮᱸ ᱠᱟᱛᱮ ᱚᱨᱛᱷᱚ ᱩᱯᱟᱨᱡᱚᱱ ᱠᱚ ᱛᱟᱦᱮᱸ ᱫᱟᱲᱮᱭᱟᱜᱼᱟ ᱪᱮᱫᱟᱜ ᱥᱮ ᱴᱚᱞᱟ ᱯᱟᱲᱟ ᱠᱚᱨᱮ ᱩᱱᱟᱹᱜ ᱠᱟᱹᱢᱤ ᱦᱚᱸ ᱵᱟᱹᱱᱩᱜᱼᱟ ᱮᱵᱚᱝ ᱫᱤᱛᱤᱭᱚ ᱛᱚ ᱥᱚᱦᱚᱨ ᱵᱟᱡᱟᱨ ᱨᱮᱫᱚ ᱥᱠᱩᱞ ᱠᱚᱞᱮᱡᱽ ᱤᱭᱩᱱᱤᱵᱟᱨᱥᱤᱴᱤ ᱚᱱᱟ ᱠᱚ ᱛᱮᱦᱮᱱ ᱢᱮᱱᱟᱜ ᱛᱮ ᱚᱞᱚᱜ ᱯᱟᱲᱦᱟᱜ ᱞᱟᱹᱜᱤᱫ ᱚᱸᱰᱮ ᱠᱚ ᱥᱚᱦᱚᱨ ᱵᱟᱡᱟᱨ ᱨᱮᱠᱚ ᱪᱟᱞᱟᱜᱼᱟ ᱮᱵᱚᱝ ᱠᱤᱪᱷᱩ ᱢᱮᱱᱟᱜ ᱠᱚᱣᱟ ᱪᱟᱠᱨᱤᱼᱵᱟᱠᱨᱤ ᱦᱚᱲ ᱚᱱᱟ ᱠᱷᱟᱹᱛᱤᱨ ᱛᱮᱠᱚ ᱪᱟᱞᱟᱜ ᱠᱟᱱᱟ ᱜᱤᱨᱟᱹᱵᱟᱥᱤᱜ ᱮᱠᱵᱟᱨᱮ ᱠᱚ ᱛᱟᱦᱮᱸ ᱩᱛᱟᱹᱨᱚᱜ ᱠᱟᱱᱟ ᱚᱸᱰᱮ ᱜᱮ